ᱱᱮ ᱦᱟᱞᱮ ᱥᱮᱨᱢᱟ ᱠᱚᱨᱮ ᱵᱷᱟᱨᱚᱛᱤᱭᱚ ᱠᱟᱹᱣᱰᱤᱭᱟᱹᱨᱤ ᱪᱮᱫ ᱞᱮᱠᱟ ᱵᱟᱹᱲᱛᱤ ᱟᱠᱟᱱ ᱟᱨ ᱩᱛᱱᱟᱹᱣ ᱟᱠᱟᱱᱟ ᱟᱨ ᱠᱤᱪᱷᱩ ᱢᱩᱰᱩ ᱵᱤᱨᱤᱫ ᱪᱮᱫ ᱱᱚᱣᱟ ᱨᱟᱱᱟᱠᱟᱯᱼᱮ ᱪᱟᱞᱟᱣ ᱮᱫᱟ ᱤᱱᱴᱟᱨᱱᱮᱴ ᱵᱮᱝᱠᱤᱝ ᱰᱤᱡᱤᱴᱮᱞ ᱯᱮᱢᱮᱱᱴ ᱪᱮᱫ ᱞᱮᱠᱟ ᱠᱟᱹᱣᱰᱤ ᱠᱷᱟᱹᱛᱤᱨ ᱜᱚᱲᱚᱭ ᱮᱢᱮᱫᱟ